ᱦᱮᱞᱳ ᱱᱚᱣᱟ ᱨᱮᱹᱞ ᱤᱧ ᱯᱚᱞᱟᱥᱰᱤᱦᱟ ᱠᱷᱚᱱᱤᱧ ᱢᱮᱱᱫᱟ ᱟᱞᱮ ᱯᱮᱲᱟ ᱠᱚ ᱦᱮᱡ ᱠᱟᱱᱟ ᱟᱹᱰᱤ ᱩᱛᱟᱹᱨ ᱟᱢᱟᱜ ᱦᱳᱴᱮᱞ ᱨᱮ ᱡᱚᱢ ᱞᱟᱹᱜᱤᱫ ᱞᱮ ᱢᱮᱱ ᱮᱫᱟ ᱟᱢᱟᱜ ᱦᱳᱴᱮᱞ ᱨᱮᱠᱤ ᱦᱟᱹᱠᱩ ᱦᱮᱱᱟᱜ ᱠᱚᱣᱟ ᱟᱢᱟᱜ ᱦᱳᱴᱮᱞ ᱨᱮᱠᱤ ᱥᱤᱢ ᱡᱤᱞ ᱧᱟᱢᱚᱜᱼᱟ ᱵᱤᱞᱤ ᱟᱛᱟ ᱧᱟᱢᱚᱜᱼᱟ ᱡᱩᱫᱤ ᱧᱟᱢᱚᱜ ᱠᱷᱟᱱ ᱛᱟᱦᱞᱮ ᱤᱧ ᱞᱟᱹᱜᱤᱫ ᱢᱤᱫᱴᱤᱡ ᱨᱤᱡᱟᱨᱵᱷᱮᱱ ᱠᱟᱜ ᱢᱮ ᱟᱨ ᱡᱚᱫᱤ ᱵᱟᱝ ᱧᱟᱢᱚᱜ ᱠᱟᱱ ᱨᱮᱦᱚᱸ ᱚᱱᱟᱦᱚᱸ ᱠᱟᱹᱴᱤᱡ ᱫᱟᱭᱟ ᱠᱟᱛᱮᱫ ᱮᱢ ᱵᱟᱲᱟᱭ ᱚᱪᱚᱧᱟ